ᱤᱧᱟᱹᱜ ᱩᱭᱦᱟᱹᱨ ᱛᱮᱫᱚ ᱵᱷᱟᱨᱚᱛᱤᱭᱚ ᱢᱤᱰᱤᱭᱟ ᱫᱚ ᱟᱹᱰᱤ ᱜᱮ ᱱᱟᱯᱟᱭ ᱢᱤᱫ ᱴᱮᱱ ᱢᱤᱰᱤᱭᱟ ᱠᱟᱱᱟ ᱱᱚᱣᱟ ᱢᱤᱰᱤᱭᱟ ᱛᱟᱞᱟ ᱛᱮ ᱟᱵᱚ ᱟᱹᱰᱤ ᱞᱮᱠᱟᱱ ᱥᱩᱨ ᱥᱟ ᱜᱤᱧ ᱵᱩᱜᱤ ᱵᱟ ᱲᱤᱡ ᱥᱟᱱᱟᱢ ᱞᱮᱠᱟᱱ ᱠᱷᱚᱵᱚᱨ ᱠᱚᱜᱮ ᱵᱚᱱ ᱧᱟᱢ ᱫᱟᱲᱮᱭᱟᱜ ᱟ ᱢᱮᱱᱠᱷᱟᱱ ᱚᱠᱟ ᱚᱠᱟ ᱠᱷᱚᱵᱚᱨ ᱠᱚᱨᱮ ᱫᱚ ᱥᱟᱹᱨᱤᱭᱟᱜ ᱵᱟᱝ ᱩᱫᱩᱜ ᱠᱟᱛᱮᱜ ᱮᱲᱮᱭᱟᱜ ᱜᱮᱠᱚ ᱩᱫᱩᱜ ᱮᱫᱟ ᱟᱨ ᱚᱠᱟ ᱚᱠᱟ ᱠᱷᱵᱚᱨ ᱫᱚ ᱥᱟᱹᱨᱤᱭᱟᱱᱟᱜ ᱜᱮ ᱠᱚ ᱩᱫᱩᱜᱟ ᱱᱮᱛᱟᱨ ᱫᱚ ᱵᱤᱥᱤᱨ ᱵᱷᱟᱛ ᱥᱚᱢᱚᱭ ᱜᱮ ᱧᱮᱞᱚᱜᱚᱜ ᱠᱟᱱᱟ ᱨᱟᱡᱽᱱᱚᱭᱛᱤᱠ ᱮᱥᱮᱨ ᱠᱷᱟᱹᱛᱤᱨ ᱛᱮ ᱟᱹᱰᱤ ᱥᱚᱢᱚᱭ ᱜᱮ ᱥᱟᱹᱨᱤᱭᱟᱜ ᱫᱚ ᱵᱟᱝ ᱠᱚ ᱩᱫᱩᱜ ᱮᱫᱟ ᱡᱮᱞᱮᱠᱟ ᱵᱟᱸᱠᱩᱲᱟ ᱨᱮᱱᱟᱜ ᱦᱮᱵᱤ ᱢᱳᱲ ᱨᱮ ᱯᱷᱮᱠ ᱮᱥ ᱴᱤ ᱥᱟᱨᱴᱤᱯᱷᱤᱠᱮᱴ ᱞᱟᱹᱜᱤᱫ ᱛᱮ ᱥᱟᱱᱛᱟᱲ ᱯᱟᱹᱴᱷᱩᱣᱟᱹ ᱠᱚ ᱰᱟᱦᱟᱨ ᱮᱥᱮᱫ ᱥᱮ ᱠᱚ ᱫᱩᱲᱩᱵ ᱞᱮᱱᱟ ᱢᱮᱱᱠᱷᱟᱱ ᱚᱸᱰᱮ ᱫᱚ ᱥᱟᱱᱛᱟᱲ ᱯᱟᱹᱴᱷᱩᱣᱟᱹ ᱠᱚᱣᱟᱜ ᱧᱩᱛᱩᱢ ᱫᱚ ᱵᱟᱝ ᱦᱩᱭ ᱞᱮᱱ ᱛᱟᱠᱚᱣᱟ ᱚᱸᱰᱮ ᱫᱚ ᱧᱩᱛᱩᱢ ᱦᱩᱭ ᱮᱱ ᱛᱟᱠᱚᱣᱟ ᱠᱩᱲᱢᱤ ᱥᱚᱢᱟᱡᱽ ᱨᱮᱱ ᱦᱚᱲ ᱠᱚᱣᱟᱜ ᱚᱱᱟ ᱫᱚ ᱢᱤᱫ ᱴᱟᱝ ᱤᱝᱨᱮᱡᱤ ᱯᱚᱛᱨᱤᱠᱟ ᱨᱮᱠᱚ ᱩᱫᱩᱜ ᱞᱮᱫᱟ ᱱᱚᱣᱟ ᱯᱚᱛᱨᱤᱠᱟ ᱨᱮᱫᱚ ᱨᱟᱡᱽᱱᱚᱛᱤᱠ ᱮᱥᱮᱨ ᱠᱷᱟᱹᱛᱤᱨ ᱛᱮ ᱥᱟᱹᱨᱤᱭᱟᱜ ᱵᱟᱝ ᱩᱫᱩᱜ ᱠᱟᱛᱮᱜ ᱮᱲᱮᱭᱟᱜ ᱜᱮᱠᱚ ᱩᱫᱩᱜ ᱠᱮᱫᱟ ᱱᱚᱝᱠᱟ ᱜᱮ ᱟᱨ ᱦᱚᱸ ᱟᱹᱰᱤ ᱟᱭᱢᱟ ᱟᱭᱢᱟ ᱜᱮ ᱢᱮᱱᱟᱜ ᱟᱠᱟᱫᱟ ᱟᱨ ᱤᱧᱟᱹᱜ ᱵᱟᱰᱟᱭ ᱛᱮ ᱧᱩᱛᱩᱢᱟᱱ ᱠᱷᱚᱵᱚᱨ ᱠᱟᱜᱚᱡᱽ ᱥᱮ ᱱᱤᱭᱩᱡᱽ ᱠᱚ ᱫᱚ ᱦᱩᱭᱩᱜ ᱠᱟᱱᱟ ᱟᱱᱟᱱᱚᱫᱚ ᱵᱟᱡᱟᱨ ᱯᱚᱛᱛᱨᱤᱠᱟ ᱯᱚᱨᱛᱤᱫᱤᱱ ᱞᱟᱦᱟᱱᱛᱤ ᱞᱟᱸᱜᱟ ᱵᱟᱹᱲᱛᱤ ᱮᱢᱟᱱ ᱠᱚ ᱟᱨ ᱱᱤᱭᱩᱡᱽ ᱪᱮᱱᱮᱞ ᱠᱚ ᱫᱚ ᱦᱩᱭᱩᱜ ᱠᱟᱱᱟ ᱰᱤᱰᱤ ᱵᱟᱝᱞᱟ ᱴᱨᱟᱭᱤᱵᱽ ᱴᱤᱵᱤ ᱱᱤᱭᱩᱥ ᱴᱟᱴᱤᱢᱥ ᱮ ᱵᱤ ᱯᱤ ᱟᱱᱟᱱᱫᱚ ᱮᱢᱟᱱ ᱠᱚ